ᱟᱭᱢᱟ ᱨᱚᱠᱚᱢ ᱫᱟᱨᱮ ᱱᱟᱹᱲᱤ ᱨᱚᱦᱚᱭ ᱛᱮᱭᱟᱜ ᱢᱮᱱᱟᱜ ᱛᱟᱵᱚᱱᱟ ᱚᱱᱟ ᱫᱚ ᱦᱩᱭᱩᱜ ᱠᱟᱱᱟ ᱡᱮᱢᱚᱱ ᱩᱞ ᱫᱟᱨᱮ ᱢᱟᱫ ᱫᱟᱨᱮ ᱡᱮᱢᱚᱱ ᱨᱚᱦᱚᱭ ᱞᱮᱠᱷᱟᱱ ᱱᱚᱜᱼᱚᱭ ᱟᱥᱟᱲ ᱥᱨᱟᱵᱚᱱ ᱢᱟᱥ ᱨᱮ ᱫᱟᱜᱟᱭ ᱫᱤᱱᱟᱹᱢ ᱦᱤᱞᱳᱜ ᱡᱟᱹᱯᱩᱫᱟᱭ ᱚᱱᱟ ᱥᱚᱢᱚᱭ ᱨᱚᱦᱚᱭ ᱞᱮᱠᱷᱟᱱ ᱫᱚ ᱟᱹᱰᱤ ᱪᱟᱲᱜᱮ ᱢᱚᱡᱚᱜᱼᱟ ᱮᱠᱫᱚᱢ ᱦᱮᱥᱮᱪ ᱥᱮᱠᱮᱡ ᱟᱲᱟᱢ ᱥᱟᱠᱟᱢᱮ ᱰᱟᱹᱨ ᱮ ᱟᱲᱟᱜᱟ ᱚᱱᱠᱟ ᱞᱮᱠᱟᱛᱮ ᱚᱱᱟ ᱠᱚ ᱫᱤᱱ ᱨᱮᱫᱚ ᱨᱚᱦᱚᱭ ᱞᱟᱹᱠᱛᱤ ᱠᱟᱱᱟ ᱪᱮᱫᱟᱜ ᱥᱮ ᱫᱟᱜ ᱡᱟᱹᱯᱩᱫ ᱚᱠᱟᱴᱟᱜ ᱦᱚᱸ ᱵᱟᱭ ᱠᱚᱥᱴᱚᱭᱟ ᱱᱚᱣᱟ ᱞᱮᱠᱟᱛᱮ ᱱᱚᱣᱟ ᱫᱚ ᱤᱱᱟᱹ ᱥᱚᱢᱚᱭ ᱨᱮ ᱨᱚᱦᱚᱭ ᱞᱮᱠᱷᱟᱱ ᱟᱹᱰᱤ ᱵᱮᱥᱟ